ᱟᱢ ᱮᱥᱠᱮᱪ ᱠᱷᱚᱱ ᱠᱤᱪᱷᱩ ᱵᱮᱱᱟᱣ ᱨᱮᱭᱟᱜ ᱠᱩᱨᱩᱢᱩᱴᱩ ᱮᱫᱟ ᱠᱚ ᱵᱤᱨᱤᱫ ᱟᱨ ᱵᱟᱲ ᱨᱮᱰᱤᱢᱮᱴ ᱜᱚᱲᱚ ᱟᱱ ᱚᱠᱟ ᱞᱮᱠᱟ ᱟᱢᱟᱜ ᱚᱲᱟᱜ ᱥᱟᱡᱟᱣ ᱚᱲᱟᱜ ᱥᱟᱡᱟᱣ ᱞᱟᱹᱜᱤᱫ ᱛᱮ ᱦᱟᱥᱟ ᱟᱹᱜᱩ ᱠᱟᱛᱮᱫ ᱚᱱᱟ ᱠᱚ ᱠᱚᱴᱮᱡ ᱵᱟᱲᱟ ᱠᱟᱛᱮᱫ ᱪᱟᱹᱨᱱᱤ ᱠᱟᱛᱮᱫ ᱚᱱᱟ ᱞᱮᱣᱦᱟ ᱟᱢ ᱞᱮᱣᱦᱟ ᱵᱟᱲᱟ ᱠᱟᱛᱮᱫ ᱯᱚᱛᱟᱣᱟᱢ ᱯᱚᱛᱟᱣ ᱵᱟᱲᱟ ᱠᱟᱛᱮᱫ ᱯᱷᱤᱨ ᱯᱚᱛᱟᱣ ᱨᱮ ᱪᱤᱛᱟᱹᱨᱮᱢ ᱵᱮᱱᱟᱣᱟ ᱪᱤᱛᱟᱹᱨ ᱵᱮᱱᱟᱣ ᱠᱟᱛᱮᱫ ᱪᱤᱛᱟᱹᱨ ᱨᱮ ᱨᱚᱝ ᱮᱢᱟᱢ ᱯᱷᱤᱨ ᱚᱱᱟ ᱪᱤᱛᱟᱹᱨ ᱨᱮ ᱨᱚᱝ ᱮᱢ ᱞᱟᱹᱜᱤᱫ ᱛᱮ ᱨᱚᱝ ᱠᱚ ᱞᱮᱣᱦᱟ ᱠᱟᱛᱮᱫ ᱨᱮ ᱰᱤ ᱠᱟᱛᱮᱫ ᱚᱱᱟ ᱪᱤᱛᱟᱹᱨ ᱨᱮ ᱨᱚᱝ ᱮᱢ ᱠᱟᱛᱮᱫ ᱤᱧᱟᱹᱜ ᱚᱲᱟᱜ ᱤᱧ ᱥᱟᱡᱟᱣᱟ ᱚᱱᱟ ᱥᱟᱡᱟᱣ ᱠᱟᱛᱮᱱ ᱯᱷᱤᱨ ᱤᱧᱟᱹᱜ ᱚᱲᱟᱜ ᱱᱟᱯᱟᱭ ᱧᱮᱞᱚᱜᱼᱟ